ᱟᱞᱮ ᱱᱚᱣᱟ ᱢᱟᱞᱫᱟ ᱰᱤᱥᱴᱤᱠ ᱨᱮ ᱚᱱᱠᱟᱱ ᱴᱷᱟᱶᱠᱟᱹ ᱥᱟᱸᱜᱟᱲᱤᱭᱟᱹ ᱠᱚ ᱨᱤᱡᱷᱟᱹᱣ ᱡᱟᱭᱜᱟ ᱦᱩᱭᱩᱜ ᱠᱟᱱᱟ ᱡᱟᱦᱟᱸ ᱡᱟᱭᱜᱟ ᱦᱩᱭᱩᱜ ᱠᱟᱱᱟ ᱡᱮ ᱟᱞᱮ ᱵᱷᱟᱨᱚᱛ ᱟᱞᱮ ᱱᱚᱣᱟ ᱢᱟᱞᱫᱟ ᱰᱤᱥᱴᱤᱠ ᱨᱮ ᱡᱮᱢᱚᱱᱠᱤ ᱢᱚᱡᱽ ᱢᱚᱡᱽ ᱯᱟᱨᱠ ᱞᱮᱠᱟᱱ ᱡᱟᱭᱜᱟ ᱟᱨᱠᱤ ᱫᱮᱠᱷᱟᱨ ᱢᱚᱛᱚᱱ ᱡᱟᱭᱜᱟ ᱢᱟᱞᱫᱟ ᱠᱚᱨᱮ ᱦᱚᱸ ᱢᱮᱱᱟᱜ ᱜᱮᱭᱟ ᱟᱨ ᱱᱚᱣᱟ ᱟᱹᱫᱤᱱᱟ ᱟᱹᱫᱤᱱᱟ ᱦᱚᱸ ᱚᱱᱠᱟᱱ ᱡᱟᱭᱜᱟ ᱠᱟᱱ ᱜᱮᱭᱟ ᱟᱨ ᱡᱮᱢᱚᱱ ᱠᱤ ᱯᱷᱟᱨᱟᱠᱠᱟ ᱯᱷᱟᱨᱟᱠᱠᱟ ᱜᱟᱰᱟ ᱯᱷᱟᱨᱟᱠᱠᱟ ᱜᱟᱰᱟ ᱨᱮᱦᱚᱸ ᱮᱢᱚᱱ ᱢᱚᱡᱽ ᱢᱚᱡᱽ ᱡᱟᱭᱜᱟ ᱢᱮᱱᱟᱜᱼᱟ ᱡᱮᱢᱚᱱ ᱠᱤ ᱚᱱᱟᱫᱚ ᱡᱟᱭᱜᱟ ᱦᱚᱸ ᱢᱚᱡᱽ ᱜᱮᱭᱟ ᱡᱮᱢᱚᱱ ᱠᱤ ᱫᱟᱜ ᱠᱚᱨᱮᱱᱟᱜ ᱵᱮᱯᱟᱨ ᱛᱮ ᱰᱷᱮᱣ ᱠᱚ ᱧᱮᱞ ᱞᱟᱹᱜᱤᱫ ᱢᱚᱡᱽ ᱢᱚᱡᱽ ᱡᱤᱱᱤᱥ ᱡᱤᱱᱤᱥ ᱫᱚ ᱵᱟᱝ ᱟᱨᱠᱤ ᱡᱟᱭᱜᱟ ᱠᱟᱱᱟ ᱮᱢᱚᱱᱜᱮ ᱫᱟᱜ ᱠᱚᱨᱮᱱᱟᱜ ᱜᱮ ᱧᱮᱞ ᱵᱟᱲᱟᱭ ᱨᱮ ᱢᱚᱡᱽ ᱵᱩᱡᱷᱟᱹᱜᱼᱟ ᱟᱨ ᱡᱟᱭᱜᱟ ᱢᱟ ᱱᱚᱝᱠᱟ ᱨᱤᱡᱷᱟᱹᱣ ᱡᱟᱭᱜᱟ ᱢᱟ ᱟᱭᱢᱟᱜᱮ ᱢᱮᱱᱟᱜ ᱡᱮᱢᱚᱱᱠᱤ ᱥᱩᱢᱚᱱ ᱠᱚᱯᱷᱤ ᱦᱟᱣᱩᱥ ᱚᱸᱰᱮ ᱦᱚᱸ ᱢᱤᱫᱴᱮᱡ ᱯᱟᱨᱠ ᱠᱟᱱᱟ ᱚᱸᱰᱮᱢ ᱵᱚᱞᱚ ᱞᱮᱱᱠᱷᱟᱡ ᱦᱚᱸ ᱢᱚᱡᱽ ᱜᱮ ᱫᱟᱬᱟ ᱯᱚᱨᱮ ᱢᱚᱡᱽ ᱜᱮ ᱢᱚᱱ ᱨᱤᱠᱷᱟᱹᱜ ᱞᱮᱠᱟᱜᱮ ᱟᱹᱭᱠᱟᱹᱜᱼᱟ ᱢᱟᱱᱮ ᱢᱚᱡᱽ ᱜᱮ ᱵᱩᱡᱷᱟᱹᱜᱼᱟ ᱟᱨ ᱱᱚᱣᱟ ᱟᱹᱫᱤᱱᱟ ᱯᱟᱨᱠ ᱦᱚᱸ ᱚᱱᱠᱟᱜᱮ ᱚᱱᱟ ᱤᱠᱚ ᱯᱟᱨᱠ ᱦᱚᱸ ᱚᱱᱠᱟᱜᱮ ᱵᱷᱤᱛᱨᱤ ᱨᱮ ᱥᱩᱭᱤᱝ ᱦᱟᱣᱩᱥ ᱢᱮᱱᱟᱜᱼᱟ ᱚᱸᱰᱮ ᱫᱮᱡ ᱠᱟᱛᱮᱫ ᱞᱟᱹᱣᱠᱟᱹ ᱨᱮ ᱫᱮᱡ ᱠᱟᱛᱮᱫ ᱮᱢ ᱪᱟᱞᱟᱣ ᱫᱟᱲᱮᱜᱼᱟ ᱛᱟᱨᱯᱚᱨᱮᱢ ᱰᱟᱹᱵᱽᱨᱟᱹ ᱫᱟᱲᱮᱜᱼᱟ ᱟᱨ ᱱᱚᱣᱟ ᱤᱭᱟᱹ ᱥᱤᱢᱚᱞᱫᱟ ᱯᱟᱨᱠ ᱨᱮᱦᱚᱸ ᱚᱱᱠᱟᱜᱮ ᱰᱟᱹᱵᱽᱨᱟᱹ ᱫᱟᱲᱮᱭᱟᱜᱼᱟ ᱢᱚᱱᱮᱨ ᱤᱪᱪᱷᱟ ᱞᱮᱠᱟ ᱚᱸᱰᱮᱢ ᱠᱚᱨᱟᱣ ᱫᱟᱲᱮᱜᱼᱟ ᱚᱱᱟᱜᱮ ᱢᱚᱱ ᱨᱤᱡᱷᱟᱹᱣ ᱞᱮᱠᱟᱱ ᱡᱟᱭᱜᱟ ᱫᱚ ᱟᱨ ᱟᱨᱦᱚᱸ ᱢᱮᱱᱟᱜᱼᱟ ᱮᱴᱟᱜ ᱮᱴᱟᱜ ᱡᱟᱭᱜᱟ ᱠᱚᱨᱮᱜ ᱦᱚᱸ ᱚᱱᱠᱟᱜᱮ ᱟᱫᱚ ᱱᱚᱣᱟ ᱢᱟᱞᱫᱟ ᱰᱤᱥᱴᱤᱠ ᱨᱮᱫᱚ ᱱᱚᱣᱟ ᱠᱚ ᱡᱟᱭᱜᱟ ᱢᱚᱡᱽ ᱜᱮᱭᱟ ᱟᱨ ᱱᱟᱯᱟᱭ ᱜᱮ ᱵᱩᱡᱷᱟᱹᱜᱼᱟ